ᱤᱧ ᱤᱥᱤᱱ ᱨᱮᱜᱤ ᱟᱫᱷᱟ ᱜᱷᱚᱱᱴᱟ ᱚᱠᱛᱚ ᱤᱧ ᱠᱷᱚᱡ ᱠᱟᱱᱟ ᱪᱮᱫᱟᱜ ᱥᱮ ᱪᱮᱫᱟᱜ ᱥᱮ ᱤᱧ ᱫᱚ ᱴᱷᱤᱠ ᱴᱷᱟᱠ ᱤᱥᱤᱱ ᱠᱚ ᱵᱟᱹᱧ ᱵᱟᱰᱟᱭᱟ ᱤᱱᱟᱹᱛᱮ ᱟᱫᱚ ᱵᱮᱞᱮ ᱤᱧ ᱩᱛᱩᱭᱟ ᱵᱮᱞᱮ ᱪᱮᱫ ᱞᱮᱠᱟ ᱠᱟᱛᱮ ᱠᱚ ᱩᱛᱩᱭᱟ ᱵᱟᱹᱧ ᱤᱧ ᱵᱟᱲᱟᱭᱟ ᱚᱱᱟᱛᱮ ᱟᱨᱚ ᱟᱫᱷᱟ ᱜᱷᱚᱱᱴᱟ ᱤᱧ ᱠᱷᱚᱡ ᱠᱟᱱᱟ ᱟᱫᱚ ᱵᱮᱞᱮ ᱫᱚ ᱯᱩᱭᱞᱩ ᱛᱤᱠᱤ ᱠᱟᱛᱮᱫ ᱛᱟᱨᱯᱚᱨᱮ ᱨᱮ ᱵᱤᱞᱤᱭᱟᱜ ᱪᱚᱠᱞᱟᱜ ᱠᱚ ᱪᱷᱟᱲᱟᱣ ᱠᱟᱛᱮᱫ ᱠᱚᱲᱟᱭ ᱨᱮ ᱠᱚᱲᱟᱭ ᱨᱮ ᱥᱩᱱᱩᱢ ᱞᱚᱞᱚ ᱠᱟᱛᱮ ᱛᱟᱨᱯᱚᱨᱮ ᱚᱱᱟ ᱵᱮᱞᱮ ᱵᱷᱟᱹᱡᱤ ᱠᱟᱛᱮᱫ ᱵᱷᱟᱹᱡᱤ ᱦᱩᱭ ᱞᱮᱱ ᱠᱷᱟᱱ ᱯᱮᱭᱟᱡ ᱠᱚ ᱵᱷᱩᱡᱤ ᱠᱮᱫᱟ ᱟᱫᱷᱮ ᱨᱟᱹᱥᱩᱱ ᱠᱩᱧ ᱨᱤᱫ ᱠᱟᱛᱮᱫ ᱮᱢᱟᱣᱟᱫᱟ ᱛᱟᱨᱯᱚᱨᱮ ᱥᱟᱥᱟᱝ ᱢᱟᱨᱤᱪ ᱡᱤᱨᱟᱹ ᱵᱩᱞᱩᱝ ᱠᱚ ᱮᱢ ᱠᱟᱛᱮᱫ ᱛᱟᱨᱯᱚᱨᱮ ᱵᱷᱟᱹᱜᱤ ᱴᱷᱤᱠᱤᱧ ᱠᱚᱥᱟᱣ ᱠᱮᱫᱟ ᱠᱚᱥᱟᱣ ᱦᱩᱭ ᱞᱮᱱ ᱠᱷᱟᱱ ᱫᱟᱜ ᱤᱧ ᱫᱩᱞ ᱟᱫ ᱛᱮ ᱵᱤᱞᱤ ᱠᱩᱧ ᱠᱷᱟᱧᱡᱚ ᱠᱮᱫᱟ ᱟᱫᱚ ᱨᱟᱥᱮ ᱥᱚᱢᱮᱛ ᱵᱮᱞᱮ ᱵᱷᱟᱹᱜᱤ ᱴᱷᱤᱠ ᱦᱮᱰᱮᱡ ᱞᱮᱱ ᱠᱷᱟᱱ ᱟᱫᱚᱧ ᱟᱬᱜᱚ ᱠᱮᱫᱟ